ᱦᱮᱸ ᱟᱹᱰᱤ ᱥᱮᱫᱟᱭ ᱢᱟ ᱨᱟᱡᱽ ᱵᱚᱝᱥᱤ ᱠᱚᱜᱮ ᱥᱮᱫᱟᱭ ᱵᱤᱫᱟᱹᱞ ᱨᱮᱢᱟ ᱠᱚ ᱨᱟᱡᱽ ᱥᱟᱥᱚᱱ ᱠᱚ ᱪᱟᱞᱟᱣ ᱞᱮᱫᱟ ᱱᱤᱛᱚᱜ ᱚᱱᱟ ᱥᱟᱥᱚᱱ ᱩᱱ ᱡᱚᱦᱚᱜ ᱠᱚ ᱠᱚᱨᱟᱣ ᱞᱮᱫᱟ ᱟᱠᱚ ᱞᱮᱠᱟ ᱠᱟᱛᱮᱫ ᱟᱨ ᱱᱤᱛᱚᱜ ᱫᱚ ᱨᱟᱡᱽ ᱥᱟᱥᱚᱱ ᱫᱚ ᱢᱟᱞᱚᱴ ᱠᱟᱱᱟ ᱪᱟᱵᱟᱭᱮᱱᱟ ᱱᱤᱛᱚᱜ ᱫᱚ ᱩᱱᱤᱥᱥᱚ ᱥᱟᱛᱪᱚᱞᱞᱤᱥ ᱥᱟᱞᱨᱮ ᱵᱷᱟᱨᱚᱛ ᱡᱚᱠᱷᱚᱱ ᱥᱟᱹᱫᱷᱤᱱ ᱧᱟᱢ ᱮᱱᱟ ᱚᱱᱟ ᱚᱠᱛᱚ ᱯᱚᱨᱮ ᱢᱟ ᱥᱚᱝᱥᱚᱫᱤᱭᱚ ᱵᱮᱵᱚᱥᱛᱷᱟ ᱪᱟᱹᱞᱩᱭᱱᱟ ᱥᱚᱝᱥᱚᱫᱤᱭᱚ ᱞᱮᱠᱟᱛᱮ ᱱᱤᱛᱚᱜ ᱢᱟ ᱜᱚᱱᱚᱛᱚᱱᱛᱨᱚ ᱵᱮᱵᱚᱥᱛᱷᱟ ᱪᱟᱹᱞᱩᱣ ᱠᱟᱱᱟ ᱚᱱᱟ ᱞᱮᱠᱟ ᱛᱮᱢᱟ ᱱᱤᱛᱚᱜ ᱢᱟ ᱟᱵᱚ ᱱᱮᱛᱟ ᱢᱚᱱᱛᱨᱤ ᱠᱚᱠᱚ ᱪᱟᱞᱟᱣ ᱮᱫᱟ ᱛᱚ ᱦᱮᱸ ᱱᱤᱛᱚᱜ ᱡᱟᱦᱟᱸ ᱱᱮᱛᱟ ᱢᱚᱱᱛᱨᱤ ᱠᱚᱫᱚ ᱵᱟᱹᱧ ᱞᱟᱹᱭ ᱫᱟᱲᱮᱜ ᱠᱟᱱᱟ ᱛᱚᱵᱮ ᱱᱚᱜᱼᱚ ᱱᱚᱝᱠᱟ ᱵᱮᱵᱚᱥᱛᱷᱟᱯᱚᱱᱟ ᱥᱟᱥᱚᱱ ᱪᱟᱞᱟᱜ ᱠᱟᱱᱟ ᱟᱵᱚᱣᱟᱜ ᱱᱚᱣᱟ ᱯᱚᱱᱚᱛ ᱠᱚᱨᱮᱫ ᱛᱚᱵᱮ ᱢᱤᱫᱴᱟᱱ ᱜᱤᱧ ᱞᱟᱹᱭ ᱫᱟᱲᱮᱜᱼᱟ ᱡᱷᱟᱲᱠᱷᱚᱱᱰ ᱨᱮᱱ ᱢᱤᱫᱴᱟᱱ ᱯᱚᱱᱚᱛ ᱨᱮ ᱟᱵᱚᱨᱮᱱᱜᱮ ᱚᱱᱟ ᱢᱟᱱᱚᱛᱟᱱ ᱦᱮᱢᱚᱱᱛᱚ ᱥᱚᱨᱮᱱ ᱢᱩᱠᱠᱷᱚᱢᱚᱱᱛᱨᱤ ᱛᱟᱦᱮᱸ ᱞᱮᱱ ᱛᱟᱵᱚᱱᱟᱭ ᱚᱱᱟᱜᱤᱧ ᱞᱟᱹᱭ ᱫᱟᱲᱮᱭᱟᱜᱼᱟ